ᱥᱮᱬᱟ ᱨᱳᱜᱽᱼᱟᱡᱟᱨ ᱦᱩᱭ ᱞᱮᱱᱠᱷᱟᱱ ᱫᱚ

ᱦᱚᱸ ᱪᱟᱞᱟᱣ ᱦᱩᱭᱩᱜ ᱜᱮᱭᱟ ᱟᱨ ᱡᱟᱦᱟᱸ ᱨᱳᱜᱽᱼᱟᱡᱟᱨ ᱧᱟᱢ ᱠᱟᱫᱢᱮ ᱫᱚ ᱚᱱᱟ ᱨᱳᱜᱽᱼᱟᱡᱟᱨ ᱞᱮᱠᱟ ᱴᱷᱮᱱ ᱪᱤᱠᱤᱛᱥᱟ ᱦᱩᱭᱩᱜᱼᱟ ᱛᱚᱵᱮ ᱚᱸᱰᱮ ᱪᱤᱠᱤᱛᱥᱟ ᱞᱟᱹᱜᱤᱫᱛᱮ ᱪᱟᱞᱟᱣ ᱢᱟ ᱦᱩᱭᱩᱜ ᱜᱮᱭᱟ ᱟᱨ ᱚᱸᱰᱮᱦᱚᱸ ᱼᱚᱜ ᱦᱩᱭᱩᱜ ᱜᱮᱭᱟ ᱛᱳ ᱵᱮᱥ ᱨᱳᱜᱽ ᱡᱮᱠᱷᱟ ᱛᱟᱦᱮᱱᱟᱠᱚ ᱛᱳ ᱩᱱᱠᱩ ᱴᱷᱮᱱ ᱫᱚ ᱟᱹᱰᱤᱼᱟᱹᱰᱤ ᱟᱭᱢᱟ ᱦᱚᱲᱦᱚᱸ ᱠᱚ ᱪᱟᱞᱟᱜᱼᱟ ᱪᱮᱫᱟᱜ ᱥᱮ ᱵᱷᱟᱜᱮ ᱴᱷᱮᱱ ᱫᱚ ᱦᱚᱲᱠᱚ ᱥᱟᱸᱜᱮᱜ ᱜᱮᱭᱟ ᱛᱚᱵᱮ ᱚᱸᱰᱮ ᱥᱮᱴᱮᱨᱚᱜ ᱞᱟᱹᱜᱤᱫ ᱛᱮ ᱟᱹᱰᱤ ᱵᱷᱤᱲ ᱵᱷᱟᱲᱟᱠᱠᱟ ᱦᱩᱭᱩᱜᱼᱟ ᱚᱱᱟ ᱦᱚᱸ ᱠᱟᱱᱟ ᱟᱨ ᱩᱱᱟᱹᱜ ᱡᱷᱟᱹᱞ ᱠᱷᱚᱱᱮᱢ ᱪᱟᱞᱟᱣ ᱠᱚᱜ ᱫᱚ ᱫᱟᱜ ᱛᱮᱛᱟᱝ ᱫᱟᱠᱟ ᱨᱮᱸᱜᱮᱡ ᱦᱚᱸ ᱥᱟᱦᱟᱣ ᱦᱩᱭᱩᱜᱼᱟ ᱚᱱᱟ ᱠᱚ ᱤᱭᱟᱹ ᱠᱟᱛᱮᱫ ᱥᱟᱦᱟᱣ ᱠᱟᱛᱮᱫ ᱩᱱᱤ ᱴᱷᱮᱱ ᱥᱮᱴᱮᱨ ᱦᱩᱭᱩᱜᱼᱟ ᱛᱚᱵᱮ ᱥᱮᱴᱮᱨ ᱠᱟᱛᱮᱫ ᱩᱱᱤ ᱮᱢ ᱞᱟᱹᱭᱟᱭ ᱫᱚ ᱤᱧᱫᱚ ᱱᱚᱝᱠᱟᱼᱱᱚᱝᱠᱟ ᱤᱧᱟᱹᱜ ᱨᱳᱜᱽ ᱟᱡᱟᱨᱛᱮᱧ ᱵᱮᱫᱷᱟᱣ ᱟᱠᱟᱱ ᱫᱚ

ᱵᱟᱹᱵᱩ ᱟᱢᱜᱮ ᱱᱚᱣᱟ ᱨᱮᱱᱟᱜ ᱵᱮᱥᱚᱜ ᱰᱟᱦᱟᱨ ᱫᱚ ᱞᱟᱹᱭᱟᱹᱧ ᱢᱮ ᱛᱳ ᱢᱟ ᱧᱮᱞᱠᱮᱫ ᱠᱩᱞᱤᱠᱮᱫ ᱟᱸᱡᱚᱢ ᱠᱮᱫᱟᱭ ᱟᱨ ᱚᱱᱟ ᱡᱚᱠᱷᱟ ᱨᱟᱱ ᱠᱚᱦᱚᱸᱭ ᱚᱞᱟᱭ ᱨᱟᱱᱢᱟᱭ ᱚᱞ ᱜᱮᱭᱟ ᱛᱚᱵᱮ ᱨᱟᱱ ᱫᱚᱠᱟᱱᱮᱢ ᱪᱟᱞᱟᱜᱼᱟ ᱚᱸᱰᱮ ᱡᱩᱫᱤ ᱚᱱᱟ ᱨᱳᱜᱽ ᱡᱮᱠᱷᱟ ᱨᱟᱱ ᱵᱟᱭ ᱧᱟᱢᱚᱜᱼᱟ ᱡᱩᱫᱤ ᱧᱟᱢ ᱦᱚᱸ ᱟᱠᱟᱱᱟ ᱢᱮᱱᱠᱷᱟᱱ ᱚᱱᱟ ᱨᱮᱱᱟᱜ ᱫᱟᱢ ᱠᱚᱦᱚᱸ ᱟᱹᱰᱤ ᱡᱟᱹᱥᱛᱤ ᱢᱮᱱᱟᱜᱼᱟ

ᱚᱱᱟ ᱨᱟᱱ ᱦᱟᱛᱟᱣ ᱞᱟᱹᱜᱤᱫ ᱯᱩᱭᱥᱟ ᱡᱟᱹᱥᱛᱤ ᱫᱚ ᱚᱠᱟᱨᱮ ᱧᱟᱢᱚᱜᱼᱟ ᱚᱱᱟᱦᱚᱸ ᱟᱹᱰᱤ ᱦᱟᱨᱠᱮᱛ ᱠᱟᱱ ᱜᱮᱭᱟ ᱛᱚᱵᱮ ᱱᱚᱝᱠᱟᱱᱼᱱᱚᱝᱠᱟᱱ ᱦᱚᱲ ᱦᱚᱸ ᱢᱮᱱᱟᱜ ᱠᱚᱣᱟ ᱯᱩᱭᱥᱟᱹ ᱴᱟᱠᱟ ᱵᱟᱝᱠᱚ ᱧᱟᱢᱮᱫ ᱠᱷᱟᱹᱛᱤᱨ ᱩᱱᱠᱩ ᱟᱠᱚᱣᱟᱜ ᱥᱮᱬᱟᱼᱥᱮᱬᱟ ᱨᱳᱜᱽᱼᱟᱡᱟᱨ ᱠᱷᱚᱱ ᱦᱚᱸᱠᱚ ᱵᱟᱠᱚ ᱵᱟᱧᱪᱟᱣ ᱫᱟᱲᱮᱭᱟᱜ ᱠᱟᱱᱟ ᱛᱚᱵᱮ ᱞᱟᱹᱭᱟᱹᱧ ᱱᱚᱣᱟ ᱫᱚ ᱟᱹᱰᱤ ᱟᱹᱰᱤ ᱢᱤᱫᱴᱟᱱ ᱦᱚᱲ ᱠᱚᱣᱟᱜ ᱟᱱᱟᱴ ᱮᱴᱠᱮᱴᱚᱬᱮ ᱠᱟᱱ ᱜᱮᱭᱟ ᱟᱹᱰᱤ ᱥᱮᱬᱟ ᱟᱠᱚᱣᱟᱜ ᱨᱮᱱᱟᱜ

ᱚᱱᱟᱠᱚ ᱧᱮᱞ ᱠᱟᱛᱮᱫ ᱨᱮ ᱪᱟᱞᱟᱣ ᱦᱚᱸ ᱟᱹᱰᱤ ᱢᱩᱥᱠᱤᱞ ᱠᱟᱛᱷᱟ ᱠᱟᱱᱟ ᱨᱟᱱ ᱦᱟᱛᱟᱣ ᱦᱚᱸ ᱟᱹᱰᱤ ᱢᱩᱥᱠᱤᱞ ᱠᱟᱛᱷᱟ ᱠᱟᱱ ᱜᱮᱭᱟ ᱟᱰᱤᱼᱟᱹᱰᱤ ᱦᱚᱲᱦᱚᱸ ᱱᱚᱣᱟ ᱠᱷᱟᱹᱛᱤᱨ ᱠᱚ ᱜᱚᱡᱼᱜᱩᱨᱩᱜ ᱠᱟᱱ ᱛᱟᱵᱚᱱ ᱜᱮᱭᱟ ᱚᱱᱟ ᱛᱮᱜᱮ ᱟᱵᱚ ᱱᱤᱛ ᱦᱚᱸ ᱨᱮᱸᱜᱮᱡᱼᱚᱨᱮᱡ ᱦᱚᱲᱫᱚ ᱵᱟᱝᱵᱚᱱ ᱵᱟᱧᱪᱟᱣ ᱫᱟᱲᱮᱭᱟᱜ ᱠᱟᱱᱟ ᱯᱩᱭᱥᱟᱹ ᱠᱷᱟᱹᱛᱤᱨᱜᱮ ᱵᱟᱝᱵᱚᱱ ᱵᱟᱧᱪᱟᱣ ᱫᱟᱲᱮᱭᱟᱜ ᱠᱟᱱᱟ ᱟᱨ ᱱᱤᱛᱚᱜ ᱟᱹᱰᱤᱜᱟᱱ ᱱᱟᱣᱟᱼᱱᱟᱣᱟ ᱨᱳᱜᱽᱦᱚᱸ ᱦᱤᱡᱩᱜ ᱠᱟᱱᱟ ᱚᱱᱟ ᱠᱚᱦᱚᱸ ᱴᱟᱴᱠᱟ ᱜᱮ ᱦᱚᱲᱢᱚ ᱴᱷᱮᱱ ᱦᱚᱸ ᱨᱳᱜᱽ ᱦᱚᱸ ᱵᱚᱞᱚᱱ ᱠᱟᱱᱟ ᱵᱟᱝᱵᱚᱱ ᱴᱷᱤᱠᱟᱹ ᱫᱟᱲᱮᱭᱟᱜ ᱠᱟᱱᱟ ᱱᱤᱛᱚᱜ ᱫᱚ ᱚᱱᱟ ᱛᱮᱜᱮ ᱟᱹᱰᱤ ᱫᱷᱟᱨᱟ ᱡᱚᱢᱼᱧᱩ ᱦᱚᱸ ᱫᱚᱨᱠᱟᱨ ᱠᱟᱱ ᱜᱮᱭᱟ ᱟᱨ ᱱᱤᱛᱚᱜ ᱡᱟᱜᱮ ᱡᱚᱢᱼᱧᱩ ᱦᱚᱸ ᱧᱟᱢᱚᱜ ᱠᱟᱱ ᱜᱮᱭᱟ ᱱᱤᱛᱚᱜ ᱫᱚ ᱟᱹᱰᱤᱜᱟᱱ ᱚᱱᱠᱟ ᱥᱟᱨᱼᱠᱷᱚᱫᱽ ᱦᱚᱸ ᱞᱟᱜᱟᱣ ᱠᱟᱛᱮᱫ ᱚᱱᱟ ᱠᱚ ᱟᱨᱡᱟᱣᱮᱫᱼᱟ ᱟᱨ ᱵᱮᱱᱟᱜ ᱠᱟᱱᱟ ᱚᱱᱟ ᱠᱚᱦᱚᱸ ᱵᱚᱱ ᱡᱚᱢ ᱞᱮᱠᱷᱟᱱ ᱟᱵᱚ ᱚᱱᱟ ᱠᱷᱟᱹᱛᱤᱨ ᱦᱚᱸ ᱨᱳᱜᱽ ᱦᱚᱸ ᱢᱮᱴᱟᱣᱱᱟ ᱛᱮᱭᱟᱨᱚᱜ ᱠᱟᱱ ᱜᱮᱭᱟ ᱛᱳ ᱚᱱᱟ ᱠᱚ ᱧᱮᱞ ᱞᱮᱠᱷᱟᱱ ᱟᱨ ᱡᱚᱢ ᱞᱮᱠᱷᱟᱱ ᱫᱚ ᱨᱳᱜᱽ ᱦᱚᱸ ᱦᱩᱭᱩᱜ ᱜᱮᱭᱟ ᱚᱱᱟᱛᱮ ᱤᱧ ᱞᱟᱹᱭᱟ ᱟᱹᱰᱤ ᱡᱚᱢᱼᱧᱩ ᱨᱮᱦᱚᱸ ᱛᱟᱦᱮᱸ ᱫᱚᱨᱠᱟᱨᱚᱜ ᱠᱟᱱᱟ ᱛᱳ ᱱᱚᱜᱼᱚ ᱱᱚᱝᱠᱟ ᱜᱮ ᱦᱩᱭᱩᱜ ᱠᱟᱱᱟ ᱟᱨ ᱨᱟᱱ ᱢᱩᱨᱜᱟᱹᱱ

ᱪᱟᱞᱟᱜ ᱨᱮᱱᱟᱜ ᱱᱤᱭᱟᱹ ᱠᱚᱜᱮ ᱢᱤᱫᱴᱟᱝ ᱟᱹᱰᱤ ᱥᱮᱬᱟ ᱦᱟᱨᱠᱮᱛ ᱦᱚᱸ ᱢᱮᱱᱟᱜᱼᱟ ᱛᱚᱵᱮ ᱱᱤᱭᱟᱹᱠᱚ ᱢᱮᱱ ᱠᱟᱛᱮᱫ ᱛᱟᱦᱞᱮ ᱱᱚᱸᱰᱮ ᱜᱮᱞᱤᱧ ᱢᱩᱪᱟᱹᱫᱮᱫᱼᱟ